ᱤᱧ ᱵᱟᱵᱟ ᱢᱟ ᱧᱮᱞᱛᱮ ᱥᱮᱛᱟᱜ ᱟᱹᱭᱩᱵ ᱫᱟᱠᱟ ᱩᱛᱩ ᱤᱥᱤᱱ ᱛᱮ ᱯᱮᱲᱟ ᱦᱚᱲ ᱠᱚ ᱦᱤᱡᱩᱜ ᱛᱮ ᱤᱥᱤᱱ ᱵᱟᱥᱟᱝ ᱠᱚᱨᱟᱣ ᱠᱟᱛᱮ ᱤᱱᱟᱹ ᱠᱚ ᱧᱮᱞ ᱛᱮ ᱪᱮᱫ ᱠᱟᱫᱟ ᱯᱳᱭᱞᱟᱭ ᱡᱮ ᱦᱤᱞᱳᱜ ᱤᱥᱤᱱᱟᱭ ᱚᱱᱟ ᱦᱤᱞᱳᱜ ᱚᱠᱚᱭ ᱮᱢ ᱠᱟᱫᱟ ᱚᱱᱟᱯᱚᱨ ᱢᱤᱛᱟᱹᱧ ᱠᱟᱱᱟ ᱠᱚ ᱥᱟᱱᱟᱢ ᱠᱚᱛᱮ ᱡᱮ ᱵᱩᱞᱩᱝ ᱵᱟᱫ ᱟᱠᱟᱱ ᱥᱟᱥᱟᱝ ᱵᱟᱫ ᱟᱠᱟᱱ ᱛᱚ ᱯᱮᱲᱟ ᱦᱚᱲ ᱠᱚ ᱪᱤᱠᱟᱛᱮ ᱵᱟᱱᱟᱣ ᱠᱟᱛᱮ ᱠᱮᱭᱳᱣ ᱠᱚ ᱛᱚ ᱚᱱᱟ ᱯᱚᱨ ᱚᱸᱰᱮ ᱯᱤᱴᱷᱟᱹ ᱠᱤᱫᱟᱹᱧ ᱡᱮ ᱤᱧ ᱢᱚᱡᱽᱛᱮ ᱵᱮᱱᱟᱣᱞᱟ ᱦᱩᱭᱩᱜ ᱛᱤᱧ ᱚᱱᱟᱯᱚᱨ ᱵᱮᱱᱟᱣᱟᱞᱟ ᱛᱮ ᱪᱮᱫ ᱠᱤᱫᱟᱹᱧ